ᱢᱤᱫᱴᱮᱡ ᱡᱟᱢᱟ ᱦᱟᱛᱟᱣ ᱨᱮᱱᱟᱜ ᱠᱷᱩᱵ ᱤᱪᱷᱟ ᱛᱟᱦᱮᱸ ᱠᱟᱱᱛᱤᱧᱟᱹ ᱡᱮ ᱠᱟᱹᱢᱤ ᱯᱚᱭᱥᱟᱭᱟᱹᱧ ᱠᱟᱹᱢᱤ ᱯᱚᱭᱥᱟ ᱠᱟᱛᱮᱫ ᱤᱧ ᱠᱤᱨᱤᱧᱟ ᱟᱨ ᱡᱚᱛᱚ ᱜᱟᱛᱮ ᱠᱩᱲᱤ ᱦᱚᱧ ᱠᱩᱞᱤᱭᱮᱫ ᱠᱩ ᱛᱟᱦᱮᱸᱫᱼᱟ ᱡᱮ ᱢᱤᱫᱴᱮᱱ ᱡᱟᱢᱟᱧ ᱠᱤᱨᱤᱧᱟ ᱢᱮᱱᱛᱮ ᱥᱩᱱᱫᱚᱨ ᱡᱟᱢᱟ ᱡᱚᱛᱚᱦᱚᱲᱠᱩ ᱦᱚᱨᱚᱜ ᱫᱟ ᱢᱚᱡᱽᱜᱤ ᱧᱮᱞᱮᱫ ᱠᱚᱣᱟ ᱤᱧ ᱦᱚᱧ ᱠᱤᱨᱤᱧᱟ ᱤᱧᱦᱚᱸ ᱠᱤᱨᱤᱧ ᱠᱟᱛᱮᱫ ᱤᱧ ᱦᱚᱨᱚᱜ ᱞᱟᱜᱟᱭᱟ ᱦᱚᱨᱚᱜ ᱵᱟᱡᱟᱨ ᱤᱧ ᱪᱟᱞᱟᱜᱼᱟ ᱵᱟᱡᱟᱨ ᱪᱟᱞᱟᱣ ᱠᱟᱛᱮᱫ ᱠᱟᱹᱴᱤᱡ ᱤᱧ ᱜᱩᱞ ᱞᱟᱜᱟᱭᱟ ᱪᱟᱞᱟᱣ ᱱᱟᱹᱧ ᱢᱤᱫ ᱫᱤᱱ ᱵᱟᱡᱟᱨ ᱚᱯᱥᱚᱨ ᱠᱟᱛᱮᱫ ᱪᱟᱞᱟᱣ ᱠᱟᱛᱮᱫ ᱤᱧ ᱦᱮᱸ ᱟᱭᱢᱟ ᱫᱚᱠᱟᱱ ᱤᱧ ᱧᱮᱞ ᱠᱮᱫᱜᱮᱭᱟ ᱟᱭᱢᱟ ᱫᱚᱠᱟᱱ ᱨᱮ ᱠᱩᱲᱛᱤᱦᱚᱸ ᱠᱩᱲᱛᱤ ᱠᱩ ᱩᱫᱩᱜ ᱟᱹᱫᱤᱧ ᱜᱮᱭᱟ ᱟᱭᱢᱟ ᱫᱚᱠᱟᱱ ᱨᱮ ᱠᱩᱥᱤᱭ ᱱᱟᱹᱧ ᱢᱤᱫᱴᱮᱱ ᱫᱚᱠᱟᱱ ᱨᱮ ᱠᱩᱲᱛᱤ ᱠᱤᱨᱤᱧ ᱠᱟᱛᱮᱫ ᱤᱧ ᱠᱤᱨᱤᱧ ᱟᱹᱜᱩ ᱠᱤᱫᱟᱹᱭᱤᱧ ᱠᱤᱨᱤᱧ ᱟᱹᱜᱩ ᱠᱟᱛᱮᱜ ᱤᱧ ᱦᱚᱨᱚᱜ ᱞᱟᱜᱟ ᱠᱮᱫᱟ ᱦᱚᱨᱚᱜ ᱠᱟᱛᱮᱜ ᱤᱧ ᱧᱮᱞ ᱠᱮᱫᱟ ᱢᱚᱪᱜᱤ ᱡᱩᱛᱢᱟ ᱡᱩᱛ ᱮᱱᱛᱤᱧ ᱜᱤ ᱛᱟᱭᱚᱢ ᱛᱮ ᱟᱭᱢᱟ ᱫᱟᱢ ᱠᱩᱠᱩ ᱦᱟᱛᱟᱣ ᱠᱮᱫ ᱛᱤᱧᱟᱹ ᱟᱨ ᱛᱟᱭᱚᱢ ᱛᱮ ᱯᱮ ᱪᱟᱸᱫᱩ ᱜᱟᱱᱦᱚᱸ ᱢᱚᱡᱽ ᱛᱮ ᱵᱟᱹᱧ ᱦᱚᱨᱚᱜ ᱞᱮᱫᱟ ᱟᱨ ᱚᱲᱮᱡ ᱮᱱᱛᱤᱧᱟᱹ ᱚᱱᱟ ᱠᱩᱲᱛᱤ ᱟᱫᱚᱧ ᱢᱮᱱᱫᱟ ᱱᱤᱥᱪᱚᱭ ᱱᱤᱭᱟᱹ ᱠᱩᱲᱛᱤ ᱫᱚ ᱵᱟᱝ ᱢᱚᱪᱟ ᱵᱟᱥᱮᱡ ᱚᱱᱟ ᱤᱭᱟᱹᱛᱮ ᱛᱟᱲᱟ ᱛᱟᱹᱲᱤᱜᱤ ᱚᱲᱮᱡ ᱮᱱᱛᱤᱧᱟᱹ